ᱦᱚᱲ ᱵᱟᱯᱞᱟ ᱢᱮᱱᱫᱚ ᱥᱟᱱᱛᱟᱲ ᱠᱚ ᱵᱟᱯᱞᱟᱨᱮ ᱵᱟᱹᱦᱩ ᱫᱚ ᱟᱭᱢᱟ ᱞᱮᱠᱟᱛᱮ ᱥᱟᱸᱫᱮᱥ ᱠᱚ ᱮᱢᱟᱭᱟ ᱢᱤᱫ ᱫᱚ ᱦᱩᱭᱩᱜ ᱠᱟᱱᱟ ᱚᱲᱟᱜ ᱨᱮᱱ ᱜᱚᱲᱚᱢ ᱵᱩᱰᱷᱤ ᱥᱮ ᱵᱟᱵᱟᱭᱩ ᱩᱱᱠᱩ ᱠᱚ ᱯᱟᱦᱟᱴᱟ ᱠᱷᱚᱱ ᱫᱚ ᱜᱚᱲᱚᱢ ᱠᱩᱲᱤ ᱠᱚ ᱥᱤᱠᱷᱟᱹᱣ ᱯᱟᱲᱦᱟᱣᱮᱭᱟ ᱡᱮ ᱡᱚᱛᱚᱦᱚᱲ ᱥᱟᱞᱟᱜ ᱱᱟᱯᱟᱭ ᱟᱪᱟᱨ ᱵᱮᱵᱚᱦᱟᱨ ᱥᱮᱛᱟᱜ ᱨᱮ ᱵᱮᱨᱮᱫ ᱠᱟᱛᱮᱫ ᱜᱩᱨᱤᱡ ᱢᱮᱱᱫᱚ ᱢᱩᱰᱟᱹᱞᱤ ᱠᱟᱛᱮᱫ ᱤᱥᱤᱱ ᱵᱟᱥᱟᱝ ᱥᱚᱢᱚᱭ ᱨᱮ ᱡᱚᱛᱚᱦᱚᱲ ᱡᱚᱢᱼᱧᱩ ᱦᱩᱰᱤᱧ ᱢᱟᱨᱟᱝ ᱢᱟᱱᱟᱣ ᱵᱟᱛᱟᱣ ᱡᱷᱚᱛᱚᱦᱚᱲ ᱥᱟᱶ ᱥᱟᱹᱜᱟᱹᱭ ᱥᱟᱞᱟᱜ ᱦᱚᱦᱚ ᱦᱚᱯᱚᱲᱚ ᱛᱟᱞᱟ ᱨᱚᱲ ᱞᱟᱸᱫᱟ ᱟᱨ ᱚᱱᱟ ᱪᱷᱟᱰᱟ ᱥᱟᱶᱛᱮ ᱵᱟᱯᱞᱟ ᱨᱮ ᱵᱟᱹᱦᱩ ᱠᱩᱲᱤ ᱫᱚ ᱜᱟᱛᱮ ᱠᱩᱲᱤ ᱠᱚ ᱦᱚᱛᱮᱛᱮ ᱠᱷᱟᱹᱡᱟᱹᱲᱤ ᱞᱟᱹᱰᱩ ᱠᱚᱠᱚ ᱠᱳᱞᱟᱭᱟ ᱟᱨ ᱠᱚ ᱢᱮᱱᱛᱚᱨᱟᱣᱟᱭᱟ ᱚᱱᱟᱫᱚ ᱡᱷᱚᱛᱚ ᱠᱚ ᱢᱮᱱᱫᱚ ᱡᱟᱶᱟᱭ ᱦᱚᱲᱟᱜ ᱯᱟᱦᱟᱴᱟᱨᱮ ᱡᱷᱚᱛᱚ ᱠᱚ ᱥᱚᱢᱟᱱᱛᱮ ᱮᱢ ᱠᱟᱛᱮᱫ ᱮᱢᱟᱠᱚᱢᱟᱭ ᱟᱨ ᱡᱚᱛᱚᱦᱚᱲ ᱥᱟᱶ ᱱᱟᱯᱟᱭᱮ ᱨᱚᱲ ᱞᱟᱸᱫᱟᱭ ᱢᱟ ᱟᱨ ᱚᱱᱟ ᱪᱷᱟᱰᱟᱦᱚᱸ ᱵᱟᱯᱞᱟ ᱨᱮ ᱟᱛᱳ ᱢᱟᱺᱡᱷᱤ ᱢᱚᱲᱮ ᱦᱚᱲᱠᱚ ᱦᱚᱛᱮ ᱛᱮᱦᱚᱸ ᱵᱟᱹᱦᱩ ᱠᱩᱲᱤ ᱴᱷᱮᱱ ᱠᱷᱚᱱ ᱠᱷᱚᱱ ᱱᱟᱯᱟᱭ ᱥᱟᱸᱫᱮᱥ ᱞᱮᱠᱟᱛᱮᱠᱚ ᱞᱟᱹᱭᱟᱭᱟ ᱡᱮ ᱡᱟᱶᱟᱭ ᱜᱮ ᱡᱷᱚᱛᱚ ᱠᱟᱱᱟᱭ ᱡᱟᱶᱟᱭᱟᱜ ᱥᱮᱵᱟ ᱫᱮᱵᱟ ᱡᱚᱛᱚᱱ ᱟᱨ ᱚᱱᱟ ᱥᱟᱶᱛᱮ ᱡᱟᱶᱟᱭ ᱚᱲᱟᱜ ᱨᱮ ᱡᱟᱦᱟᱸ ᱛᱤᱱᱟᱹᱜ ᱦᱚᱲᱠᱚ ᱛᱟᱦᱮᱱᱟ ᱩᱱᱠᱩ ᱠᱚᱣᱟᱜ ᱦᱚᱸ ᱢᱟᱹᱱ ᱢᱟᱱᱚᱛ ᱥᱟᱞᱟᱜ ᱩᱱᱠᱩ ᱥᱟᱞᱟᱜ ᱨᱚᱲ ᱞᱟᱸᱫᱟ ᱡᱚᱢᱼᱧᱩ ᱟᱨ ᱩᱱᱠᱩ ᱥᱟᱞᱟᱜ ᱛᱮᱢ ᱵᱷᱟᱜᱮ ᱥᱟᱹᱜᱟᱹᱭ ᱟᱛᱮ ᱛᱟᱦᱮᱸ ᱚᱱᱟ ᱥᱟᱶᱛᱮ ᱡᱟᱦᱟᱸ ᱟᱛᱳᱨᱮ ᱛᱟᱦᱮᱱᱟᱭ ᱚᱱᱟ ᱟᱛᱳ ᱦᱚᱲᱠᱚ ᱥᱟᱞᱟᱜ ᱦᱚᱸ ᱱᱟᱯᱟᱭ ᱥᱟᱹᱜᱟᱹᱭ ᱡᱚᱲᱟᱣ ᱠᱟᱛᱮᱫ ᱱᱟᱯᱟᱭ ᱡᱤᱭᱚᱱᱮ ᱠᱷᱟᱸᱰᱟᱣ ᱢᱟ ᱟᱨ ᱟᱭᱳᱼᱵᱟᱵᱟ ᱥᱟᱶᱛᱮ ᱟᱭᱳᱼᱵᱟᱵᱟ ᱚᱲᱟᱜ ᱦᱚᱲ ᱠᱚᱣᱟᱜ ᱢᱚᱱ ᱟᱞᱚ ᱠᱷᱟᱴᱚᱜ ᱢᱟ ᱚᱱᱠᱟᱱᱟᱜ ᱠᱟᱹᱢᱤ ᱠᱟᱹᱥᱱᱤ ᱠᱚᱦᱚᱸ ᱟᱞᱚᱭ ᱠᱚᱨᱟᱣ ᱢᱟ ᱢᱮᱱᱛᱮᱠᱚ ᱞᱟᱹᱭᱟᱭᱟ ᱟᱨ ᱯᱚᱱ ᱮᱢᱚᱜ ᱫᱚ ᱵᱟᱝ ᱦᱩᱭᱩᱜᱼᱟ ᱥᱟᱱᱛᱟᱲ ᱥᱟᱶᱛᱟᱨᱮ ᱯᱚᱱ ᱢᱮᱱᱛᱮᱫᱚ ᱵᱟᱹᱱᱩᱜᱼᱟ ᱡᱟᱦᱟᱸ ᱢᱮᱱᱟᱜᱼᱟ ᱚᱱᱟᱫᱚ ᱜᱚᱱᱚᱝ ᱯᱚᱱᱼᱠᱚ ᱢᱮᱛᱟᱜᱼᱟ ᱚᱱᱟᱫᱚ ᱠᱚᱲᱟ ᱯᱟᱦᱟᱴᱟ ᱠᱷᱚᱱ ᱠᱩᱲᱤ ᱯᱟᱦᱟᱴᱟ ᱠᱚ ᱮᱢᱟᱠᱚᱣᱟ ᱢᱮᱱᱫᱚ ᱠᱚᱲᱟ ᱚᱲᱟᱜ ᱨᱮᱱ ᱜᱟᱹᱞᱤᱢ ᱥᱮ ᱢᱟᱹᱞᱤᱠ ᱫᱚ ᱠᱩᱲᱤ ᱚᱲᱟᱜ ᱨᱮᱱ ᱜᱟᱹᱞᱤᱢ ᱠᱚ ᱮᱢᱟᱭᱟ ᱟᱨ ᱚᱱᱟᱫᱚ ᱮᱭᱟᱭ ᱴᱟᱠᱟ ᱵᱟᱝ ᱠᱷᱟᱱ ᱮᱜᱟᱨᱚ ᱴᱟᱠᱟ ᱦᱩᱭᱩᱜᱼᱟ ᱱᱚᱣᱟ ᱫᱚ ᱜᱚᱱᱚᱝ ᱯᱚᱱᱼᱠᱚ ᱢᱮᱛᱟᱜᱼᱟ ᱱᱤᱛᱚᱜ ᱫᱷᱟᱹᱵᱤᱡᱛᱮ ᱥᱟᱱᱛᱟᱲ ᱥᱟᱶᱛᱟᱨᱮ ᱡᱟᱦᱟᱸ ᱯᱚᱱ ᱯᱚᱛᱷᱟ ᱚᱱᱟᱫᱚ ᱵᱟᱹᱱᱩᱜ ᱟᱠᱟᱫᱟ ᱟᱨ ᱚᱱᱟᱫᱚ ᱵᱟᱝ ᱧᱮᱞ ᱧᱟᱢᱚᱜᱼᱟ ᱚᱱᱟᱞᱮᱠᱟᱛᱮ ᱥᱟᱱᱛᱟᱲ ᱥᱟᱶᱛᱟ ᱫᱚ ᱢᱤᱫ ᱱᱟᱯᱟᱭ ᱥᱟᱶᱛᱟᱦᱚᱸ ᱠᱟᱱᱟ